ᱦᱮᱸ ᱱᱚᱝᱠᱟᱱ ᱚᱵᱷᱤᱜᱽᱜᱚᱛᱟ ᱦᱚᱸ ᱢᱮᱱᱟᱜ ᱜᱮᱭᱟ ᱵᱟᱝᱞᱟ ᱠᱷᱚᱱ ᱥᱟᱱᱛᱟᱲᱤ ᱛᱮ ᱟᱨ ᱥᱟᱱᱛᱟᱲᱤ ᱠᱷᱚᱱ ᱵᱟᱝᱞᱟ ᱛᱮ ᱛᱚᱨᱡᱚᱢᱟ ᱟᱠᱟᱫᱟᱹᱧ ᱢᱤᱫ ᱚᱠᱛᱚ ᱟᱞᱮ ᱡᱚᱠᱷᱚᱱ ᱢᱟᱨᱟᱝ ᱯᱚᱨᱚᱵᱽ ᱦᱩᱭᱩᱜ ᱠᱟᱱ ᱛᱟᱞᱮ ᱛᱟᱦᱮᱱᱟ ᱛᱚᱠᱷᱚᱱ ᱤᱧ ᱨᱮᱱ ᱵᱟᱸᱜᱟᱞᱤ ᱜᱟᱛᱮ ᱠᱩᱲᱤ ᱠᱚ ᱦᱮᱡ ᱞᱮᱱᱟ ᱢᱮᱱᱠᱷᱟᱱ ᱩᱱᱠᱩ ᱫᱚ ᱥᱟᱱᱛᱟᱲ ᱥᱚᱢᱟᱡᱽ ᱨᱮᱱᱟᱜ ᱟᱹᱨᱤᱪᱟᱹᱞᱤ ᱨᱚᱲᱼᱨᱚᱯᱚᱲ ᱫᱚ ᱵᱟᱝ ᱠᱚ ᱵᱟᱲᱟᱭᱟ ᱩᱱ ᱚᱠᱛᱚ ᱤᱧ ᱟᱵᱚ ᱥᱟᱱᱛᱟᱲ ᱨᱚᱲ ᱵᱟᱝᱞᱟ ᱵᱷᱟᱥᱟ ᱛᱤᱧ ᱞᱟᱹᱭᱟᱫ ᱠᱚ ᱛᱟᱦᱮᱱᱟ ᱥᱮᱧ ᱛᱚᱨᱡᱚᱢᱟ ᱞᱮᱫᱟ ᱟᱨ ᱵᱟᱝᱞᱟ ᱵᱷᱟᱥᱟ ᱠᱷᱚᱱ ᱥᱟᱱᱛᱟᱲᱤ ᱛᱮᱫᱚ ᱱᱚᱣᱟ ᱠᱟᱨᱚᱱ ᱛᱤᱧ ᱛᱚᱨᱡᱚᱢᱟ ᱞᱮᱫᱟ ᱤᱧᱤᱡ ᱢᱟᱨᱟᱝ ᱟᱭᱳ ᱫᱚ ᱵᱟᱝᱞᱟ ᱵᱷᱟᱥᱟ ᱛᱮᱫᱚ ᱵᱟᱭ ᱵᱟᱰᱟᱭᱟ ᱥᱮ ᱵᱟᱭ ᱨᱚᱲ ᱫᱟᱲᱮᱭᱟᱜᱼᱟ ᱩᱱ ᱚᱠᱛᱚ ᱤᱧ ᱚᱱᱟ ᱵᱟᱝᱞᱟ ᱨᱚᱲ ᱥᱟᱱᱛᱟᱲᱤ ᱛᱤᱧ ᱛᱚᱨᱡᱚᱢᱟ ᱞᱮᱫᱟ ᱟᱨ ᱱᱚᱣᱟ ᱨᱮᱱᱟᱝ ᱚᱵᱷᱤᱜᱽᱜᱚᱛᱟ ᱟᱹᱰᱤ ᱱᱟᱯᱟᱭ ᱟᱨ ᱟᱹᱰᱤ ᱫᱤᱥᱟᱹᱣᱟᱱ ᱜᱮ ᱛᱟᱦᱮᱸ ᱠᱟᱱᱟ